ᱟᱵᱚ ᱥᱟᱱᱛᱟᱲ ᱥᱮ ᱟᱹᱫᱤᱵᱟᱹᱥᱤ ᱵᱷᱟᱨᱚᱛ ᱫᱤᱥᱚᱢ ᱨᱮ ᱡᱮᱢᱚᱱ ᱟᱭᱢᱟ ᱯᱚᱱᱚᱛ ᱢᱮᱱᱟᱜᱼᱟ ᱡᱟᱦᱟᱸ ᱞᱮᱠᱟ ᱟᱹᱞᱤᱧᱟᱜ ᱡᱷᱟᱲᱠᱷᱚᱸᱰ ᱥᱩᱨᱼᱥᱩᱯᱩᱨ ᱳᱰᱤᱥᱟ ᱵᱟᱝᱞᱟ ᱥᱮ ᱚᱭᱮᱥᱴ ᱵᱮᱝᱜᱚᱞ ᱯᱚᱥᱪᱷᱤᱢ ᱵᱟᱝᱞᱟ ᱡᱟᱦᱟᱸ ᱵᱚᱱ ᱞᱟᱹᱭᱟ ᱟᱹᱞᱤᱧ ᱱᱚᱣᱟ ᱜᱮᱞᱤᱧ ᱞᱟᱹᱭᱟ ᱪᱮ ᱞᱩᱜᱽᱲᱤ ᱢᱤᱫ ᱢᱤᱫ ᱡᱟᱭᱜᱟ ᱨᱮᱫᱚ ᱠᱚ ᱞᱟᱹᱭᱟ ᱴᱚᱴᱷᱟ ᱨᱮᱠᱚ ᱞᱟᱹᱭᱟ ᱡᱟᱦᱟᱸ ᱞᱩᱜᱽᱲᱤᱡ ᱥᱮ ᱠᱤᱪᱨᱤᱡ ᱟᱨ ᱚᱱᱟ ᱥᱟᱶᱛᱮ ᱡᱟᱦᱟᱸ ᱩᱢᱩᱜ ᱚᱠᱟ ᱫᱚ ᱯᱟᱭᱨᱟᱜ ᱚᱠᱟ ᱫᱚ ᱰᱟᱹᱵᱽᱨᱟᱹᱜ ᱦᱮᱸ ᱥᱮ ᱟᱨ ᱟᱹᱞᱤᱧ ᱡᱟᱦᱟᱸ ᱞᱤᱧ ᱫᱟᱬᱟᱣᱠᱟᱜᱼᱟ ᱡᱮᱢᱚᱱ ᱱᱚᱰᱮ ᱡᱟᱦᱟᱸ ᱡᱮᱞᱟ ᱢᱮᱱᱟᱜᱼᱟ ᱡᱷᱟᱲᱠᱷᱚᱸᱰ ᱨᱮᱱᱟᱜ ᱡᱮᱢᱚᱱ ᱫᱩᱢᱠᱟ ᱡᱮᱞᱟ ᱚᱱᱛᱮ ᱨᱮ ᱟᱵᱚ ᱱᱚᱛᱮ ᱠᱷᱚᱱᱟᱜ ᱟᱵᱚ ᱡᱮᱢᱚᱱ ᱟᱹᱵᱤᱱ ᱫᱚ ᱵᱟᱝᱟ ᱟᱢ ᱢᱤᱫ ᱦᱚᱲᱜᱮ ᱟᱢ ᱟᱨ ᱡᱮᱢᱚᱱ ᱵᱚᱱ ᱞᱟᱹᱭᱟ ᱱᱟᱯᱟᱭ ᱜᱮ ᱢᱮᱱᱟᱢᱟ ᱟᱞᱮ ᱫᱚ ᱡᱮᱢᱚᱱ ᱟᱹᱞᱤᱧ ᱡᱟᱦᱟᱸ ᱨᱮ ᱢᱮᱱᱟᱜ ᱟᱹᱞᱤᱧ ᱞᱤᱧ ᱢᱮᱱᱟ ᱱᱟᱯᱟᱭ ᱜᱮ ᱢᱮᱱᱟᱢᱟ ᱟᱨ ᱚᱱᱛᱮ ᱫᱚᱠᱚ ᱢᱮᱱᱟ ᱢᱚᱡᱽ ᱜᱮ ᱢᱮᱱᱟᱢᱟ ᱦᱚᱸ ᱱᱟᱦᱟᱜ ᱨᱚᱲ ᱠᱚ ᱟᱨ ᱡᱮᱢᱚᱱ ᱵᱤᱞᱤ ᱠᱚ ᱦᱚᱸ ᱟᱞᱮ ᱱᱚᱛᱮ ᱫᱚ ᱡᱮᱢᱚᱱ ᱵᱤᱞᱤ ᱟᱨ ᱵᱟᱨ ᱯᱮ ᱴᱚᱴᱷᱟ ᱨᱮᱫᱚ ᱵᱤᱞᱤ ᱵᱮᱞᱮ ᱤᱱᱟᱹ ᱢᱤᱫᱴᱮᱱ ᱡᱤᱱᱤᱥ ᱜᱮ ᱦᱟᱱᱟ ᱱᱟᱣᱟ ᱧᱩᱛᱩᱢ ᱛᱮᱠᱚ ᱞᱟᱹᱭ ᱵᱟᱲᱟᱭᱟ ᱥᱮ ᱟᱡᱚᱢᱚᱜᱼᱟ